ᱥᱟᱸᱬᱮᱥ ᱰᱤᱡᱤᱴᱟᱞ ᱞᱟᱨᱱᱤᱝ ᱫᱚ ᱢᱚᱦᱟᱢᱟᱹᱨᱤ ᱚᱠᱛᱚ ᱨᱮ ᱯᱟᱹᱴᱷᱩᱭᱟᱹ ᱠᱚᱣᱟᱜ ᱯᱚᱲᱦᱚᱱ ᱨᱮ ᱟᱭᱢᱟ ᱜᱚᱲᱚ ᱥᱚᱯᱚᱦᱚᱫ ᱮ ᱮᱢ ᱟᱠᱟᱱᱟ ᱯᱟᱹᱴᱷᱩᱭᱟᱹ ᱠᱚ ᱚᱲᱟᱜ ᱨᱮ ᱫᱩᱲᱩᱵ ᱠᱟᱛᱮᱫ ᱜᱮ ᱤᱱᱴᱟᱨᱱᱮᱴ ᱵᱮᱵᱚᱥᱛᱟ ᱛᱮ ᱚᱞ ᱯᱟᱲᱦᱟᱣ ᱨᱮᱱᱟᱜ ᱜᱚᱲᱚ ᱥᱚᱯᱚᱦᱚᱫ ᱠᱚ ᱧᱟᱢ ᱟᱠᱟᱫᱟ ᱚᱱᱟ ᱥᱟᱶ ᱥᱟᱶᱛᱮ ᱢᱳᱵᱟᱭᱤᱞᱨᱮ ᱟᱭᱢᱟ ᱚᱥᱩᱵᱤᱛᱟ ᱦᱚᱸ ᱥᱤᱨᱡᱟᱹᱣ ᱞᱮᱱᱟ ᱯᱟᱹᱴᱷᱩᱭᱟᱹ ᱠᱚ ᱢᱳᱵᱟᱭᱤᱞ ᱨᱮ ᱟᱭᱢᱟ ᱞᱮᱠᱟᱱᱟᱜ ᱜᱷᱚᱴᱚᱱ ᱠᱚ ᱧᱮᱞ ᱠᱟᱛᱮᱫ ᱠᱤᱪᱷᱩ ᱵᱟᱹᱲᱤᱡ ᱚᱨᱥᱚᱝ ᱫᱚ ᱯᱟᱲᱟᱣ ᱞᱮᱱ ᱛᱟᱦᱮᱸ ᱠᱟᱱᱟ ᱤᱱᱠᱟᱹ ᱞᱮᱠᱟᱛᱮ ᱥᱩᱵᱤᱫᱟ ᱚᱥᱩᱵᱤᱫᱟ ᱵᱟᱱᱟᱨ ᱜᱮ ᱰᱤᱡᱤᱴᱟᱞ ᱞᱟᱨᱱᱤᱝ ᱨᱮ ᱮᱯᱷᱮᱠ ᱫᱚᱭ ᱮᱢ ᱞᱮᱫ ᱛᱟᱦᱮᱸᱫ ᱠᱟᱱᱟ